ᱤᱥᱤᱱ ᱚᱲᱟᱜ ᱨᱮ ᱥᱮ ᱴᱚᱭᱞᱮᱴ ᱠᱚᱨᱮ ᱥᱮ ᱡᱟᱦᱟᱸ ᱠᱚᱨᱮ ᱫᱟᱜ ᱢᱮᱛᱟᱜ ᱯᱟᱭᱠᱷᱟᱱᱟ ᱵᱟᱛᱷᱨᱩᱢ ᱚᱱᱟ ᱠᱚᱨᱮ ᱜᱩᱰᱩ ᱠᱚ ᱯᱟᱨᱪᱟᱜ ᱜᱮᱭᱟ ᱥᱮᱠᱚ ᱦᱤᱡᱩᱜ ᱜᱮᱭᱟ ᱥᱮ ᱚᱱᱟ ᱠᱚᱨᱮ ᱠᱚ ᱵᱷᱩᱜᱟᱹᱜ ᱠᱚᱨᱮ ᱠᱚ ᱛᱮᱦᱮᱱ ᱜᱮᱭᱟ ᱟᱨ ᱛᱤᱞᱟᱹ ᱛᱤᱡᱩ ᱞᱟᱹᱭᱛᱮ ᱟᱨᱥᱳᱞᱟ ᱟᱫᱚ ᱟᱵᱚ ᱦᱚᱲ ᱛᱮᱫᱚ ᱞᱩᱫᱩ ᱦᱚᱸᱠᱚ ᱢᱮᱛᱟ ᱠᱚᱣᱟ ᱢᱮᱱᱛᱤᱧ ᱵᱟᱰᱟᱭᱟ ᱟᱫᱚ ᱚᱱᱟᱞᱮᱠᱟᱛᱮ ᱩᱱᱠᱩ ᱪᱮᱫ ᱞᱮᱠᱟᱛᱮ ᱫᱟᱨᱟᱢ ᱠᱚ ᱦᱩᱭᱩᱜᱼᱟ ᱪᱮᱫ ᱪᱤᱠᱟᱹᱭ ᱦᱩᱭᱩᱜᱼᱟ ᱚᱱᱟ ᱞᱟᱹᱜᱤᱫᱛᱮ ᱤᱧᱟᱹᱜ ᱵᱟᱰᱟᱭ ᱥᱮ ᱜᱩᱰᱩ ᱵᱷᱩᱜᱟᱹᱜ ᱨᱮ ᱟᱵᱚ ᱟᱹᱛᱩ ᱫᱤᱥᱚᱢ ᱫᱚ ᱤᱭᱟᱹ ᱮᱢᱟᱱ ᱛᱮᱭᱟᱜ ᱛᱮ ᱞᱟᱜᱟᱱ ᱨᱮᱭᱟᱜ ᱪᱮᱥᱴᱟ ᱠᱟᱛᱮ ᱨᱮᱦᱚᱸ ᱫᱷᱟᱲᱟᱯ ᱠᱚ ᱟᱰᱟᱣ ᱠᱟᱛᱮ ᱨᱮᱦᱚᱸ ᱩᱱᱠᱩ ᱡᱷᱟᱹᱞᱤᱜ ᱨᱮᱦᱚᱸ ᱵᱤᱥ ᱠᱚ ᱮᱢ ᱠᱟᱛᱮ ᱨᱮᱦᱚᱸ ᱵᱟᱠᱚ ᱡᱚᱢ ᱨᱮᱦᱚᱸ ᱛᱚ ᱢᱤᱫᱴᱤᱱ ᱠᱟᱹᱢᱤ ᱜᱟᱱᱚᱜᱼᱟ ᱚᱱᱟ ᱫᱚ ᱤᱧ ᱦᱩᱸᱧ ᱞᱮᱜᱟ ᱠᱠᱟᱜᱛᱤᱧ ᱞᱟᱹᱭᱮᱜᱼᱟ ᱮᱛᱠᱟ ᱵᱚᱞᱛᱮ ᱡᱟᱦᱟᱸ ᱠᱚ ᱢᱮᱛᱟᱜᱼᱟ ᱥᱤᱠᱤᱲ ᱫᱚ ᱚᱱᱟ ᱮᱛᱠᱟ ᱚᱱᱟ ᱵᱷᱩᱜᱟᱹᱜ ᱨᱮ ᱫᱚᱦᱚ ᱠᱟᱜ ᱠᱷᱟᱱ ᱚᱱᱠᱟ ᱛᱮᱠᱚ ᱨᱮᱰᱮᱫ ᱯᱟᱨᱚᱢ ᱞᱮᱱᱠᱷᱟᱱ ᱮᱛᱠᱟ ᱡᱩᱫᱤ ᱚᱱᱟ ᱠᱚ ᱦᱚᱲᱢᱚ ᱨᱮ ᱞᱟᱜᱟᱣᱟᱠᱚᱣᱟ ᱮᱱᱠᱷᱟᱱ ᱟᱫᱚ ᱩᱱᱠᱩ ᱫᱚ ᱡᱤᱵᱚᱱ ᱡᱤᱵᱚᱱ ᱟᱫᱚ ᱵᱟᱠᱚ ᱚᱱᱟ ᱦᱚᱨ ᱛᱮᱫᱚ ᱵᱟᱠᱚ ᱦᱤᱡᱩᱜᱼᱟ ᱥᱮ ᱱᱚᱛᱮ ᱜᱮ ᱵᱟᱠᱚ ᱵᱚᱞᱚᱱᱟ ᱱᱤᱝᱠᱟᱹ ᱞᱮᱠᱟ ᱧᱮᱞ ᱵᱟᱲᱟ ᱦᱩᱭ ᱠᱟᱱᱟ ᱟᱨ ᱱᱩᱠᱩ ᱞᱩᱫᱩ ᱠᱚ ᱛᱮᱞᱮ ᱛᱤᱡᱩ ᱠᱚᱫᱚ ᱢᱩᱥᱠᱤᱞᱟᱱ ᱜᱮᱭᱟ ᱛᱚ ᱮᱱᱛᱮ ᱨᱮᱦᱚᱸ ᱨᱤᱠᱟᱹᱭ ᱦᱩᱭᱩᱜᱼᱟ ᱟᱠᱚ ᱡᱟᱦᱟᱸ ᱦᱚᱨ ᱠᱚᱛᱮᱠᱚ ᱦᱤᱡᱩᱜᱼᱟ ᱚᱱᱟ ᱠᱚᱨᱮ ᱟᱠᱟᱣᱱᱟ ᱥᱟᱠᱟᱢ ᱠᱚ ᱮᱢᱟᱣᱟᱠᱚ ᱠᱷᱷᱟᱱ ᱚᱱᱟ ᱦᱚᱸᱠᱚ ᱤᱭᱟᱹᱜ ᱜᱮᱭᱟ ᱟᱨ ᱵᱟᱝᱠᱷᱟᱱ ᱚᱝᱠᱟᱞᱮᱠᱟ ᱡᱟᱦᱟᱸᱛᱮ ᱵᱟᱡᱟᱨ ᱠᱚᱨᱮ ᱧᱟᱢᱚᱜ ᱫᱚ ᱚᱱᱟ ᱤᱭᱟᱹ ᱠᱚ ᱦᱤᱴ ᱞᱟᱹᱭ ᱛᱮᱫᱚ ᱡᱟᱦᱟᱸ ᱠᱚ ᱢᱮᱛᱟᱜᱼᱟ ᱯᱤᱪᱠᱟᱹᱨᱤ ᱞᱮᱠᱟᱱᱟᱜ ᱛᱚ ᱚᱱᱠᱟ ᱞᱮᱠᱟᱱᱟᱜ ᱠᱚᱛᱮ ᱜᱮ ᱫᱟᱨᱟᱢ ᱠᱚ ᱦᱩᱭᱩᱜᱼᱟ ᱤᱱᱟᱹ ᱠᱚᱜᱮ ᱵᱟᱰᱟᱭ ᱟᱨ ᱤᱱᱟᱹ ᱠᱚᱜᱮ ᱵᱮᱵᱚᱦᱟᱨ ᱦᱩᱭᱩᱜ ᱠᱟᱱᱟ ᱟᱨ ᱚᱝᱠᱟᱞᱮᱠᱟ ᱛᱮᱜᱮ ᱩᱱᱠᱩ ᱫᱚ ᱚᱝᱠᱟᱞᱮᱠᱟ ᱨᱮᱜᱮ ᱫᱟᱨᱟᱢ ᱠᱟᱠᱚ ᱦᱩᱭᱩᱜᱼᱟ ᱥᱮ ᱴᱮᱠᱟᱣ ᱠᱚ ᱦᱩᱭᱩᱜᱼᱟ